ᱦᱮᱸ ᱥᱟᱱᱛᱟᱞᱤ ᱯᱟᱹᱨᱥᱤ ᱥᱮᱬᱟ ᱞᱟᱹᱠᱛᱤ ᱠᱟᱱᱟ ᱪᱮᱫᱟᱜ ᱮᱱᱛᱮᱫ ᱮᱴᱟᱜ ᱡᱟᱹᱛ ᱫᱚ ᱟᱠᱚᱣᱟᱜ ᱯᱟᱹᱨᱥᱤ ᱟᱠᱚᱣᱟᱜ ᱵᱷᱟᱥᱟ ᱛᱮᱠᱚ ᱚᱞᱚᱜ ᱠᱟᱱᱟ ᱠᱚ ᱯᱟᱲᱦᱟᱜ ᱠᱟᱱᱟ ᱠᱚ ᱛᱚᱵᱮ ᱩᱱᱠᱩᱨᱮᱱ ᱜᱤᱫᱽᱟᱹ ᱫᱚ ᱟᱹᱰᱤᱛᱮᱫ ᱫᱤᱢᱟᱠ ᱵᱟᱞᱟ ᱠᱚ ᱛᱟᱦᱮᱱ ᱠᱟᱱᱟ ᱢᱮᱱᱠᱷᱟᱱ ᱟᱞᱮ ᱥᱟᱱᱛᱟᱞ ᱦᱚᱯᱚᱱ ᱫᱚ ᱟᱞᱮᱭᱟᱜ ᱯᱟᱹᱨᱥᱤ ᱥᱟᱱᱛᱟᱞ ᱟᱲᱟᱝ ᱦᱮᱱᱟᱜ ᱛᱩᱞᱩᱪ ᱟᱞᱮ ᱫᱚ ᱦᱤᱱᱫᱤ ᱤᱝᱞᱤᱥ ᱵᱟᱝᱞᱟ ᱱᱚᱣᱟ ᱠᱚ ᱵᱷᱟᱥᱟᱛᱮ ᱯᱟᱲᱦᱟᱣ ᱦᱩᱭᱩᱜ ᱠᱟᱱ ᱛᱟᱞᱮᱛᱮ ᱟᱞᱮ ᱥᱟᱱᱛᱟᱞ ᱦᱚᱯᱚᱱ ᱨᱮᱱ ᱜᱤᱫᱽᱨᱟᱹ ᱫᱚ ᱯᱟᱲᱦᱟᱣ ᱨᱮ ᱠᱤᱪᱷᱩ ᱠᱚ ᱠᱚᱢᱚᱜ ᱠᱟᱱ ᱛᱟᱞᱮᱭᱟ ᱟᱨ ᱱᱚᱝᱠᱟᱛᱮ ᱟᱞᱮᱨᱮᱱ ᱜᱤᱫᱟᱹᱨ ᱯᱤᱫᱟᱹᱨ ᱫᱚ ᱱᱚᱠᱨᱤ ᱪᱟᱹᱠᱨᱤ ᱨᱮ ᱵᱟᱠᱚ ᱪᱟᱯᱚ ᱫᱟᱲᱮᱭᱟ ᱛᱟᱞᱮ ᱠᱟᱱᱟ ᱟᱨ ᱧᱮᱞᱯᱮ ᱱᱚᱣᱟ ᱥᱟᱱᱛᱟᱞ ᱵᱷᱟᱥᱟ ᱥᱚᱝᱵᱤᱫᱷᱟᱱ ᱨᱮ ᱞᱟᱹᱜᱩ ᱠᱟᱛᱮᱫ ᱦᱚᱸ ᱱᱤᱛᱚᱜ ᱦᱟᱹᱵᱤᱡ ᱱᱚᱣᱟ ᱯᱟᱹᱨᱥᱤᱛᱮ ᱚᱞᱚᱜ ᱯᱟᱲᱦᱟᱜ ᱫᱚ ᱵᱟᱝ ᱮᱦᱚᱵ ᱟᱠᱟᱱᱟ ᱛᱚᱵᱮ ᱟᱞᱮᱴᱷᱮᱱ ᱠᱷᱚᱱ ᱱᱚᱣᱟᱜᱮ ᱟᱥ ᱡᱮ ᱟᱞᱮᱭᱟᱜ ᱯᱟᱹᱨᱥᱤ ᱛᱮᱦᱚᱸ ᱡᱮᱢᱚᱱ ᱚᱞᱚᱜ ᱯᱟᱲᱦᱟᱜ ᱦᱩᱭᱩᱜ ᱟᱨ ᱟᱞᱮᱨᱮᱱ ᱜᱤᱫᱽᱨᱟᱹ ᱱᱚᱝᱠᱟᱛᱮ ᱴᱮᱠ ᱫᱤᱢᱟᱜᱽ ᱦᱩᱭ ᱠᱟᱛᱮᱫ ᱚᱞᱚᱜ ᱯᱟᱲᱦᱟᱜ ᱨᱮ ᱥᱮᱬᱟ ᱠᱟᱛᱮᱫ ᱱᱚᱠᱨᱤ ᱪᱟᱹᱠᱨᱤ ᱨᱮᱠᱚ ᱥᱮᱬᱟ ᱫᱟᱲᱮᱭᱟᱜ ᱟᱨ ᱱᱚᱝᱠᱟᱛᱮ ᱟᱞᱮ ᱥᱟᱱᱛᱟᱞ ᱦᱚᱯᱚᱱ ᱦᱚᱸ ᱫᱩᱠᱷ ᱠᱚᱥᱴᱚ ᱦᱟᱨᱚᱱ ᱠᱷᱚᱡ ᱥᱟᱦᱟ ᱨᱮᱞᱮ ᱛᱟᱦᱮᱱ ᱟᱨ ᱮᱴᱟᱜ ᱡᱟᱹᱛ ᱞᱮᱠᱟ ᱠᱩᱥᱤ ᱨᱟᱹᱥᱠᱟᱹ ᱥᱚᱦᱚᱨ ᱵᱟᱡᱟᱨ ᱡᱚᱛᱚᱣᱟᱜ ᱛᱮ ᱚᱠᱩᱞᱟᱹᱱ ᱵᱟᱝ ᱠᱟᱛᱮᱫ ᱡᱚᱛᱚᱣᱟᱜ ᱛᱮ ᱠᱩᱲᱟᱹᱣ ᱡᱩᱲᱟᱹᱣᱞᱮ ᱛᱟᱦᱮᱱ ᱱᱚᱣᱟᱫᱚ ᱟᱞᱮᱭᱟᱜ ᱯᱟᱹᱨᱥᱤ ᱨᱮᱜᱮ ᱠᱟᱱᱟ ᱴᱮᱸᱦᱟᱰ ᱫᱚ ᱡᱩᱫᱤ ᱟᱞᱮᱭᱟᱜ ᱯᱟᱹᱨᱥᱤᱛᱮ ᱚᱞᱚᱜ ᱯᱟᱲᱦᱟᱜ ᱦᱩᱭᱩᱜ ᱠᱷᱟᱱ ᱛᱚᱵᱮ ᱟᱞᱮᱭᱟᱜ ᱫᱩᱠᱷ ᱠᱚᱥᱴᱚ ᱱᱤᱥᱪᱳᱭ ᱜᱮ ᱪᱟᱵᱟᱜ ᱛᱟᱞᱮᱭᱟ